ᱦᱮᱞᱳ ᱠᱮᱯ ᱰᱨᱟᱭᱵᱷᱟᱨ ᱤᱧ ᱵᱳᱞᱯᱩᱨ ᱠᱷᱚᱱ ᱥᱨᱤᱱᱛᱤᱱᱤᱠᱮᱛᱚᱱ ᱥᱮᱱ ᱞᱟᱹᱜᱤᱫ ᱡᱟᱦᱟᱸ ᱠᱮᱵ ᱤᱧ ᱵᱷᱟᱲᱟ ᱞᱮᱫᱟ ᱚᱱᱟ ᱫᱩᱧ ᱠᱮᱱᱥᱮᱞ ᱟᱠᱟᱫᱟ ᱱᱤᱛᱚᱜ ᱤᱧ ᱫᱚ ᱢᱩᱞᱩᱠ ᱨᱮ ᱢᱤᱱᱟᱹᱧ ᱟᱠᱟᱫᱤᱧᱟ ᱛᱚ ᱤᱧ ᱤᱫᱤ ᱞᱟᱹᱜᱤᱫ ᱢᱩᱞᱩᱠ ᱨᱮ ᱦᱤᱡᱩᱜ ᱢᱮ